ᱦᱮᱸ ᱤᱧ ᱥᱳᱥᱟᱞ ᱳᱭᱟᱨᱠᱤᱧ ᱞᱟᱹᱭᱮᱫᱟ ᱟᱨ ᱟᱢᱫᱚ ᱚ ᱦᱮᱸ ᱞᱟᱹᱭᱢᱮ

ᱦᱮᱸ ᱚ ᱤᱧᱫᱚ ᱯᱩᱨᱵᱚ ᱵᱚᱨᱫᱷᱚᱢᱟᱱ ᱦᱚᱱᱚᱛ ᱨᱮᱱ ᱮᱸ ᱦᱚᱱᱚᱛ ᱨᱮᱱ ᱥᱟᱱᱛᱟᱲ ᱪᱤᱠᱤ ᱠᱷᱚᱱ ᱤᱧ ᱞᱟᱹᱭᱮᱫᱟ

ᱦᱮᱸ ᱟᱨ

ᱵᱷᱟᱹᱜᱤ ᱴᱷᱤᱠ ᱛᱮᱜᱮ ᱢᱟᱱᱮ ᱵᱷᱟᱹᱜᱤ ᱴᱷᱤᱠ ᱛᱮᱜᱮ ᱛᱚ ᱪᱟᱞᱟᱜ ᱠᱟᱱᱟ

ᱚ ᱥᱚᱢᱚᱥᱟ ᱫᱚ ᱛᱟᱦᱚᱞᱮ ᱱᱤᱭᱟᱹᱜᱮ ᱚᱻ ᱦᱮᱸ ᱴᱷᱤᱠ ᱜᱮᱭᱟ ᱛᱟᱦᱚᱞᱮ ᱚᱱᱮ ᱥᱳᱥᱟᱞ ᱳᱭᱟᱨᱠ ᱠᱷᱚᱱ ᱳᱭᱟᱨᱠᱟᱨ ᱠᱷᱚᱱ ᱟᱯᱮ ᱜᱚᱲᱚ ᱥᱚᱯᱚᱦᱚᱫ ᱞᱮ ᱮᱢᱟ ᱯᱮᱭᱟ ᱟᱯᱮ ᱵᱳᱭᱠᱚ ᱴᱷᱤᱠᱢᱚᱛᱚ ᱵᱟᱯᱮ ᱧᱟᱢᱮᱫᱟ ᱚᱱᱟᱠᱚ ᱨᱮᱱᱟᱜ ᱞᱮ ᱵᱮᱵᱚᱥᱛᱷᱟᱭᱟ ᱛᱟᱨᱯᱚᱨ ᱤᱥᱠᱩᱞ ᱨᱮᱱᱟᱜ ᱞᱮ ᱵᱮᱵᱚᱥᱛᱷᱟᱭᱟ ᱢᱚᱡᱽ ᱛᱮ ᱡᱮᱱᱚ ᱜᱤᱫᱽᱨᱟᱹᱠᱚ ᱯᱟᱲᱦᱟᱣ ᱫᱟᱲᱮ ᱟᱨ ᱡᱟᱦᱟᱸ ᱨᱮ ᱟᱹᱛᱩ ᱴᱚᱞᱟ ᱠᱚᱨᱮ ᱚᱞᱪᱤᱠᱤ ᱵᱟᱝ ᱦᱩᱭᱩᱜ ᱠᱟᱱ ᱚᱸᱰᱮ ᱦᱸᱵᱚᱱ ᱪᱟᱹᱞᱩᱭᱟ ᱢᱟᱱᱮ ᱜᱤᱫᱽᱨᱟᱹ ᱠᱚᱠᱚ ᱯᱟᱲᱦᱟᱣ ᱫᱟᱲᱮ ᱞᱮᱠᱟ ᱡᱟᱦᱟᱸ ᱞᱮᱠᱟ ᱫᱚ ᱵᱟᱝ ᱮᱸᱜ ᱟᱢ ᱥᱟᱛᱮ ᱢᱤᱫᱽ ᱫᱤᱱ ᱤᱧ ᱫᱮᱠᱷᱟᱜ ᱦᱟᱹᱜ ᱤᱧ ᱪᱟᱞᱟᱜᱼᱟ ᱟᱢ ᱫᱮᱠᱷᱟ ᱫᱟᱲᱮᱭᱟᱜᱼᱟᱢ

ᱚ ᱴᱷᱤᱠ ᱜᱮᱭᱟ ᱛᱚᱵᱮ ᱯᱟᱸᱪ ᱛᱟᱹᱨᱤᱠᱷ ᱦᱟᱸᱜ ᱟᱢ ᱥᱟᱛᱮ ᱫᱮᱠᱷᱟᱜ ᱤᱧ ᱪᱟᱞᱟᱜᱼᱟ ᱦᱮᱸ ᱦᱮᱸ ᱴᱷᱤᱠ ᱜᱮᱭᱟ ᱡᱚᱦᱟᱨᱜᱮ